ᱦᱮᱞᱳ ᱦᱳᱭ ᱢᱟᱹᱡᱷᱤ ᱵᱟᱵᱟ ᱞᱤᱧ ᱢᱮᱱ ᱮᱜᱼᱟ ᱞᱟᱹᱭ ᱵᱮᱱ ᱪᱮᱫ ᱞᱟᱹᱠᱛᱤ ᱯᱷᱳᱱ ᱦᱩᱭᱮᱱᱟ ᱦᱮᱸ ᱟᱪᱪᱷᱟ ᱦᱚᱲᱢᱚ ᱟᱹᱰᱤ ᱟᱹᱰᱤ ᱠᱩᱥᱤ ᱨᱮᱱᱟᱜ ᱠᱟᱛᱷᱟ ᱠᱟᱱᱟ ᱦᱳᱭ ᱦᱳᱭ ᱟᱠᱚ ᱵᱟᱹᱥᱤ ᱭᱮᱱ ᱠᱷᱟᱱ ᱠᱚ ᱟᱵᱚ ᱦᱚᱸ ᱱᱚᱱᱛᱮ ᱠᱷᱚᱱᱟᱜ ᱵᱚᱱ ᱪᱟᱞᱟᱜᱼᱟ ᱢᱤᱫ ᱫᱤᱱᱚᱜ ᱚᱲᱟᱜ ᱫᱩᱣᱟᱹᱨ ᱧᱮᱞ ᱠᱩᱥᱤᱵᱟᱥᱤ ᱞᱮᱱᱠᱷᱟᱱ ᱡᱟᱦᱟᱸ ᱞᱮᱠᱟ ᱢᱚᱱᱮᱭᱟ ᱢᱟᱱᱮ ᱟᱵᱚᱦᱚᱸ ᱥᱟᱨᱼᱥᱟᱹᱜᱩᱱ ᱟᱵᱚᱱ ᱚᱱᱠᱟᱱ ᱫᱤᱱ ᱚᱠᱟ ᱫᱤᱱ ᱠᱚᱨᱮᱜ ᱪᱟᱞᱟᱜ ᱦᱩᱭᱩᱜᱼᱟ ᱟᱫᱚ ᱟᱯᱮ ᱟᱢ ᱟᱫᱚ ᱟᱵᱤᱱ ᱯᱟᱦᱴᱟ ᱥᱮᱱᱛᱮ ᱫᱤᱱ ᱞᱤᱧ ᱟᱸᱡᱚᱢ ᱥᱟᱱᱟᱭᱮᱜ ᱞᱤᱧᱟ ᱚᱠᱟ ᱫᱤᱱ ᱟᱵᱮᱱ ᱥᱮᱱ ᱛᱮᱵᱮᱱ ᱴᱷᱟᱶᱠᱟᱹᱭᱮᱜᱼᱟ ᱱᱤᱭᱟᱴᱟᱜ ᱧᱟᱢᱚᱜ ᱜᱮᱭᱟ ᱥᱳᱢᱵᱟᱨ ᱯᱷᱨᱤ ᱜᱮᱞᱤᱧ ᱛᱟᱦᱮᱱᱟ ᱚᱱᱟ ᱨᱮᱱᱟᱜ ᱡᱟᱨᱣᱟ ᱠᱟᱛᱮ ᱚᱱᱟ ᱨᱮᱱᱟ ᱡᱟᱨᱣᱟ ᱤᱱᱟᱹ ᱯᱚᱨᱮ ᱦᱟᱸᱜ ᱚᱱᱟ ᱫᱤᱱ ᱵᱷᱟᱜᱮᱜᱼᱟ ᱪᱟᱞᱟᱣ ᱠᱷᱟᱱ ᱫᱚ ᱚᱱᱟ ᱜᱟᱱᱚᱜᱼᱟ ᱚᱱᱟ ᱫᱚ ᱦᱟᱸᱜ ᱟᱹᱞᱤᱧᱟᱜ ᱠᱟᱹᱢᱤ ᱠᱟᱱᱟ ᱚᱱᱟ ᱠᱚᱫᱚ ᱟᱹᱞᱤᱧ ᱦᱟᱸᱜ ᱞᱤᱧ ᱤᱭᱟᱹᱭᱟ ᱥᱳᱢᱵᱟᱨ ᱵᱮᱱ ᱢᱮᱱ ᱠᱮᱭᱟ ᱥᱳᱢᱵᱟᱨ ᱜᱮ ᱛᱚᱵᱮ ᱦᱟᱺᱰᱤ ᱠᱚᱦᱚᱸ ᱠᱟᱹᱴᱤᱡ ᱫᱚᱦᱚ ᱦᱚᱪᱚ ᱠᱚᱵᱮᱱ ᱦᱳᱭ ᱮᱱᱠᱷᱟᱱ ᱛᱚᱵᱮ ᱦᱟᱸᱜ ᱥᱳᱢᱵᱟᱨ ᱴᱷᱟᱶᱠᱟᱹᱭᱮᱱᱟ ᱚᱱᱟ ᱫᱤᱱ ᱨᱮᱜᱮ ᱢᱮᱱᱠᱷᱟᱱ ᱟᱹᱰᱤ ᱠᱩᱥᱤ ᱪᱮᱫ ᱠᱟᱹᱢᱤ ᱜᱮᱭᱟᱭ ᱡᱟᱶᱟᱭ ᱠᱚᱲᱟ ᱢᱮᱱᱠᱷᱟᱱ ᱚᱸᱻ ᱚᱠᱟ ᱯᱟᱦᱴᱟ ᱪᱚᱝ ᱦᱮᱸ ᱟᱪᱪᱷᱟ ᱴᱷᱤᱠ ᱜᱮᱭᱟ ᱤᱱᱟᱹ ᱠᱚᱫᱚ ᱯᱚᱨᱮ ᱞᱟᱝ ᱜᱟᱞᱢᱟᱨᱟᱜᱼᱟ ᱦᱳᱭ ᱦᱳᱭ